ᱟᱵᱚ ᱫᱚ ᱢᱟᱡᱷᱤ ᱛᱷᱟᱱ ᱟᱰᱤ ᱥᱟᱯᱟ ᱥᱟᱯᱤ ᱵᱚ ᱫᱚᱦᱚᱭᱟ ᱢᱟᱡᱷᱤ ᱛᱷᱟᱱ ᱜᱩᱨᱤᱡ ᱥᱟᱯᱟ ᱥᱮᱛᱟᱜ ᱨᱮ ᱫᱤᱱᱟᱹᱢ ᱦᱤᱞᱳᱜ ᱰᱟᱹᱵᱽᱨᱟᱹ ᱥᱟᱯᱟ ᱵᱟᱲᱟ ᱠᱟᱛᱮᱫ ᱢᱟᱹᱰᱟᱹᱞᱤ ᱫᱷᱩᱯ ᱥᱩᱞᱛᱟᱹ ᱠᱚ ᱡᱮᱨᱮᱫ ᱱᱤᱭᱟᱹ ᱫᱚ ᱢᱟᱡᱷᱤ ᱛᱷᱟᱱ ᱨᱮᱭᱟᱜ ᱟᱵᱚ ᱫᱚ ᱫᱷᱚᱨᱢᱚ ᱛᱷᱟᱱ ᱠᱟᱱ ᱛᱟᱵᱚᱱᱟ ᱟᱨ ᱵᱟᱯᱞᱟ ᱠᱚᱨᱮ ᱦᱚᱸ ᱢᱟᱡᱷᱤ ᱛᱷᱟᱱ ᱨᱮ ᱯᱚᱨᱛᱷᱚᱢ ᱨᱮ ᱜᱩᱨᱤᱡ ᱥᱟᱯᱟ ᱦᱚᱴᱚ ᱠᱟᱛᱮᱫ ᱦᱟᱸᱰᱤ ᱠᱚ ᱪᱚᱰᱚᱨ ᱦᱚᱴᱚᱭᱟ ᱟᱵᱚᱨᱮᱱ ᱦᱟᱯᱲᱟᱢ ᱠᱚ ᱞᱟᱜᱤᱫ ᱚᱸᱰᱮ ᱠᱤᱪᱷᱩ ᱡᱟᱜᱮ ᱢᱟᱡᱷᱤ ᱦᱟᱲᱟᱢ ᱢᱟᱡᱷᱤ ᱵᱟᱵᱟ ᱡᱟᱜᱮ ᱵᱟᱸᱠᱷᱮᱬ ᱵᱟᱲᱟ ᱦᱚᱴᱚᱭᱟ ᱦᱟᱯᱲᱟᱢ ᱠᱚ ᱢᱟᱨᱟᱝ ᱵᱩᱨᱩ ᱞᱟᱜᱤᱫ ᱡᱷᱚᱛᱚ ᱠᱚ ᱞᱟᱜᱤᱫ ᱜᱮ ᱢᱟᱡᱷᱤ ᱛᱷᱟᱱ ᱫᱚ ᱟᱵᱚᱣᱟᱜ ᱫᱷᱚᱨᱚᱢ ᱛᱷᱟᱱ ᱱᱚᱶᱟ ᱢᱟᱡᱷᱤ ᱛᱷᱟᱱ ᱥᱟᱯᱟ ᱥᱟᱯᱤ ᱫᱚᱦᱚ ᱨᱮᱭᱟᱜ ᱟᱵᱚᱣᱟᱜ ᱠᱚᱨᱛᱚᱵᱽᱵᱚ ᱵᱤᱥᱮᱥ ᱠᱚᱨᱮ ᱫᱚ ᱢᱟᱡᱷᱤ ᱦᱟᱲᱟᱢ ᱡᱟᱦᱟᱸᱭ ᱢᱟᱡᱷᱤ ᱵᱩᱰᱦᱤ ᱩᱱᱠᱤᱱ ᱜᱮᱠᱤᱱ ᱩᱯᱟᱹᱥ ᱠᱟᱛᱮᱫ ᱫᱷᱚᱨᱚᱢ ᱠᱤᱱ ᱢᱟᱱᱟᱣᱟ ᱪᱷᱚᱸᱪ ᱢᱟᱹᱰᱟᱹᱞᱤ ᱫᱚ ᱩᱱᱤ ᱢᱟᱡᱷᱤ ᱵᱩᱰᱷᱤᱭᱟᱜ ᱠᱟᱢᱤ ᱠᱟᱱᱟ ᱟᱨ ᱡᱚᱛᱚ ᱠᱚᱜᱮ ᱱᱚᱶᱟ ᱟᱵᱚ ᱥᱟᱱᱛᱟᱲ ᱫᱚ ᱱᱚᱶᱟ ᱢᱟᱡᱷᱤ ᱛᱷᱟᱱ ᱫᱚ ᱡᱷᱚᱛᱚ ᱠᱚᱜᱮ ᱱᱚᱶᱟ ᱫᱷᱚᱨᱚᱢ ᱫᱚᱠᱚ ᱢᱟᱱᱟᱣ ᱜᱮᱭᱟ ᱡᱷᱚᱛᱚ ᱜᱮᱠᱚ ᱰᱚᱵᱚᱜ ᱦᱚᱴᱚᱣᱟᱜᱼᱟ ᱡᱷᱚᱛᱚ ᱜᱮ ᱰᱚᱵᱚᱜ ᱡᱚᱦᱟᱨ ᱠᱟᱛᱮᱫ ᱢᱟᱨᱟᱝ ᱵᱩᱨᱩ ᱫᱚ ᱡᱷᱚᱛᱚ ᱦᱚᱲ ᱠᱚ ᱢᱟᱱᱟᱣ ᱵᱟᱛᱟᱣ ᱮᱭᱟ ᱱᱤᱭᱟᱹᱜᱮ ᱤᱧᱟᱹᱜ ᱞᱟᱹᱭ ᱨᱮᱭᱟᱜ ᱫᱚ